ᱤᱥᱠᱩᱞ ᱵᱮᱜᱽ ᱫᱚ ᱟᱵᱚ ᱯᱟᱹᱴᱷᱩᱣᱟᱹ ᱠᱚ ᱞᱟᱹᱜᱤᱫ ᱛᱮᱫᱚ ᱟᱹᱰᱤ ᱜᱮ ᱱᱟᱯᱟᱭᱟ ᱪᱮᱫ ᱞᱮᱠᱟ ᱡᱮᱢᱚᱱ ᱴᱤᱯᱤᱱ ᱵᱚᱠᱥ ᱠᱚ ᱯᱚᱛᱚᱵ ᱠᱚ ᱥᱮ ᱠᱚᱞᱚᱢ ᱠᱚ ᱚᱱᱟ ᱠᱚ ᱟᱹᱰᱤ ᱱᱟᱯᱟᱭᱛᱮ ᱛᱟᱦᱮᱱ ᱛᱟᱵᱚᱱᱟ ᱟᱫᱚᱜ ᱨᱮᱱᱟᱜ ᱵᱚᱛᱚᱨ ᱫᱚ ᱵᱟᱝ ᱛᱟᱦᱮᱱᱟ ᱡᱮᱢᱚᱱ ᱠᱞᱟᱥ ᱠᱚᱨᱮᱜ ᱥᱮ ᱵᱟᱥ ᱛᱮᱵᱚᱱ ᱦᱤᱡᱩᱜ ᱪᱟᱞᱟᱜ ᱠᱷᱟᱱ ᱚᱱᱟ ᱠᱚᱨᱮᱜ ᱦᱚᱸ ᱟᱫ ᱨᱮᱱᱟᱜ ᱫᱚ ᱵᱚᱛᱚᱨ ᱵᱟᱝ ᱛᱟᱦᱮᱱ ᱛᱟᱵᱚᱱᱟ ᱟᱨ ᱱᱤᱝᱠᱟᱹ ᱫᱟᱜ ᱡᱟᱹᱯᱩᱫ ᱫᱤᱱ ᱦᱚᱸ ᱡᱮ ᱤᱥᱠᱩᱞ ᱪᱟᱞᱟᱜ ᱚᱠᱛᱚ ᱡᱚᱫᱤ ᱫᱟᱜ ᱟᱭ ᱛᱚ ᱨᱮᱱᱠᱳᱴ ᱠᱚᱦᱚᱸ ᱵᱚᱱ ᱤᱫᱤ ᱫᱟᱲᱮᱭᱟᱜᱼᱟ ᱵᱮᱜᱽᱛᱮ ᱱᱚᱣᱟ ᱞᱟᱹᱜᱤᱫᱛᱮ ᱤᱥᱠᱩᱞ ᱵᱮᱜᱽ ᱫᱚ ᱟᱵᱚ ᱯᱟᱹᱴᱷᱩᱣᱟᱹ ᱠᱚ ᱞᱟᱹᱜᱤᱫ ᱛᱮᱫᱚ ᱟᱹᱰᱤᱜᱮ ᱱᱟᱯᱟᱭᱟ